ᱦᱮᱞᱳ ᱤᱧ ᱜᱮ ᱡᱟᱦᱟᱸᱭ ᱚᱱᱞᱟᱭᱤᱱ ᱛᱮ ᱚᱰᱟᱨ ᱞᱮ ᱡᱚᱢᱟ ᱟᱨ ᱚᱱᱟ ᱟᱯᱮᱭᱟᱜ ᱡᱚᱢᱟᱜ ᱫᱚ ᱵᱟᱹᱧ ᱠᱩᱥᱤᱭᱟᱜ ᱠᱟᱱᱟ ᱟᱨ ᱵᱟᱹᱧ ᱠᱩᱥᱤ ᱨᱮᱭᱟᱜ ᱠᱟᱨᱚᱱ ᱫᱚ ᱦᱩᱭᱩᱜ ᱠᱟᱱᱟ ᱟᱯᱮ ᱡᱟᱦᱟᱸ ᱯᱮ ᱠᱳᱞ ᱠᱟᱣᱫᱤᱧ ᱟᱨ ᱡᱟᱦᱟᱧ ᱠᱷᱚᱡᱽ ᱞᱮᱱ ᱚᱱᱟ ᱚᱰᱟᱨ ᱥᱟᱛᱮ ᱱᱚᱣᱟ ᱨᱮᱭᱟᱜ ᱠᱳᱱᱳ ᱢᱤᱞ ᱵᱟᱹᱱᱩᱜᱼᱟ ᱡᱟᱦᱟᱸᱫᱚ ᱥᱚ ᱦᱚᱸ ᱡᱚᱡᱚᱜ ᱥᱚ ᱠᱟᱱ ᱛᱟᱯᱮᱭᱟ ᱧᱮᱞ ᱛᱮᱦᱚᱸ ᱵᱟᱥᱠᱮ ᱜᱮ ᱧᱮᱞᱚᱜ ᱠᱟᱱᱟ ᱟᱨ ᱡᱟᱦᱟᱸ ᱢᱟᱞ ᱯᱮ ᱞᱟᱜᱟᱣ ᱟᱠᱟᱫ ᱚᱱᱟ ᱨᱮᱦᱚᱸ ᱴᱷᱤᱠ ᱥᱟᱺᱦᱤᱡ ᱵᱟᱝ ᱧᱮᱞ ᱧᱟᱢᱚᱜ ᱠᱟᱱᱟ ᱡᱟᱦᱟᱸ ᱢᱟᱞ ᱠᱚ ᱢᱚᱥᱞᱟ ᱠᱚ ᱟᱹᱰᱤ ᱠᱚᱢ ᱜᱮ ᱟᱨ ᱱᱚᱣᱟ ᱨᱮ ᱟᱹᱰᱤ ᱞᱟᱹᱠ ᱜᱮ ᱥᱚ ᱠᱟᱱᱟ ᱡᱟᱦᱟᱸ ᱥᱚ ᱛᱮ ᱚᱲᱟᱜ ᱨᱮᱱ ᱦᱚᱲ ᱱᱚᱣᱟ ᱤᱧ ᱟᱯᱮ ᱴᱷᱮᱱ ᱨᱩᱣᱟᱹᱲ ᱚᱪᱚ ᱠᱚ ᱵᱟᱫᱽᱫᱷᱚ ᱠᱤᱫᱤᱧᱟ ᱚᱱᱟ ᱞᱟᱹᱜᱤᱫ ᱛᱮᱜᱮ ᱟᱯᱮ ᱱᱚᱣᱟ ᱟᱯᱮᱧ ᱠᱩᱞ ᱨᱩᱣᱟᱹᱲᱟᱯᱮ ᱠᱟᱱᱟ ᱟᱨ ᱟᱯᱮ ᱮᱴᱟᱜ ᱡᱚᱢᱟᱜ ᱯᱮ ᱠᱩᱞ ᱨᱩᱣᱟᱹᱲᱤᱧᱟ ᱵᱚᱞᱮ ᱱᱚᱝᱠᱟᱧ ᱟᱥᱚᱜ ᱠᱟᱱᱟ ᱢᱟ ᱛᱟᱦᱚᱞᱮ ᱥᱟᱱᱟᱢ ᱠᱚ ᱟᱯᱮ ᱠᱷᱚᱱ ᱱᱤᱭᱟᱹ ᱟᱸᱥ ᱠᱟᱛᱮ ᱤᱧ ᱱᱚᱣᱟ ᱫᱚᱧ ᱨᱩᱣᱟᱹᱲ ᱠᱟᱜ ᱠᱟᱱᱟ ᱡᱚᱦᱟᱨ